ᱱᱚᱣᱟ ᱴᱚᱴᱷᱟᱨᱮ ᱟᱨ ᱵᱟᱝ ᱯᱚᱱᱚᱛ ᱨᱮ ᱪᱟᱹᱥᱤ ᱠᱚᱣᱟᱜ ᱚᱵᱚᱥᱛᱷᱟ ᱫᱚ ᱱᱚᱣᱟ ᱠᱟᱱᱟ ᱥᱮ ᱜᱟᱞᱢᱟᱨᱟᱣ ᱞᱟᱹᱠᱛᱤ ᱠᱟᱱᱟ ᱡᱮ ᱱᱚᱣᱟ ᱟᱵᱚᱣᱟᱜ ᱡᱟᱦᱟᱸ ᱮᱨᱤᱭᱟ ᱨᱮ ᱪᱮᱫ ᱞᱮᱠᱟ ᱪᱟᱥᱵᱟᱥ ᱦᱩᱭᱩᱜ ᱠᱟᱱᱟ ᱥᱮ ᱟᱵᱚ ᱱᱚᱣᱟ ᱞᱮᱯᱥ ᱠᱚᱨᱮ ᱠᱷᱚᱱᱟᱜ ᱥᱟᱨ ᱠᱚ ᱧᱟᱢᱮᱫᱼᱟ ᱵᱚᱱ ᱥᱮ ᱵᱟᱝ ᱟᱨᱦᱚᱸ ᱱᱚᱝᱠᱟᱱᱟᱜ ᱜᱟᱞᱢᱟᱨᱟᱣ ᱞᱟᱹᱠᱛᱤ ᱠᱟᱱᱟ ᱡᱮ ᱟᱵᱚ ᱥᱚᱨᱠᱟᱨ ᱯᱟᱦᱴᱟ ᱠᱷᱚᱱᱟᱜ ᱛᱤᱱᱟᱹᱜ ᱜᱚᱲᱚ ᱵᱚᱱ ᱧᱟᱢᱮᱫᱼᱟ ᱪᱟᱥᱼᱵᱟᱥ ᱵᱟᱠᱷᱨᱟᱛᱮ ᱟᱨᱦᱚᱸ ᱟᱵᱚ ᱪᱟᱹᱥᱤ ᱠᱚᱣᱟᱜ ᱱᱚᱣᱟ ᱜᱟᱞᱢᱟᱨᱟᱣ ᱞᱟᱹᱠᱛᱤ ᱠᱟᱱᱟ ᱡᱮ ᱪᱟᱥ ᱠᱟᱹᱢᱤ ᱞᱟᱹᱜᱤᱫ ᱛᱮ ᱥᱚᱨᱠᱟᱨ ᱴᱷᱮᱱ ᱠᱷᱚᱱ ᱜᱚᱲᱚ ᱪᱟᱥ ᱟᱡᱟᱨ ᱠᱟᱛᱮ ᱠᱨᱤᱥᱤ ᱴᱟᱠᱟ ᱵᱚᱱ ᱧᱟᱢᱮᱜᱼᱟ ᱥᱮ ᱵᱟᱵᱚᱱ ᱧᱟᱢᱮᱜᱼᱟ ᱚᱱᱟ ᱠᱚᱦᱚᱸ ᱜᱟᱢᱟᱨᱟᱣ ᱞᱟᱹᱠᱛᱤᱭᱟᱵᱚᱱ ᱠᱟᱱᱟ ᱚᱱᱟᱛᱮ ᱪᱟᱹᱥᱤ ᱠᱚᱫᱚ ᱱᱚᱣᱟ ᱠᱚ ᱤᱫᱤ ᱠᱟᱛᱮ ᱟᱯᱟᱱ ᱟᱹᱯᱤᱱ ᱴᱚᱴᱷᱟ ᱨᱮ ᱥᱮ ᱯᱚᱱᱚᱛ ᱨᱮ ᱪᱟᱥ ᱵᱟᱠᱷᱨᱟ ᱛᱮ ᱜᱟᱞᱢᱟᱨᱟᱣ ᱫᱚ ᱟᱹᱰᱤ ᱞᱟᱹᱠᱛᱤᱭᱟᱱᱟᱜ ᱠᱟᱱᱟ